ᱱᱟᱣᱟ ᱨᱮᱥᱤᱯᱤ ᱤᱫᱤ ᱠᱟᱛᱮᱜ ᱡᱩᱫᱤᱢ ᱥᱮᱬᱟ ᱞᱟᱹᱜᱤᱫᱚᱜ ᱠᱷᱟᱱ ᱤᱥᱤᱱ ᱟᱠᱷᱲᱟ ᱴᱤᱵᱤ ᱥᱳ ᱥᱮ ᱭᱩᱴᱤᱭᱩᱵᱽ ᱵᱤᱰᱤᱭᱳ ᱨᱮ ᱟᱭᱢᱟ ᱱᱟᱣᱟ ᱱᱟᱣᱟ ᱨᱮᱥᱤᱯᱤ ᱤᱫᱤ ᱠᱟᱛᱮᱜ ᱵᱤᱰᱤᱭᱳ ᱢᱮᱱᱟᱜ ᱟ ᱟᱨ ᱱᱚᱸᱰᱮ ᱫᱚ ᱟᱹᱰᱤ ᱥᱚᱡᱷᱮ ᱛᱮ ᱵᱤᱰᱤᱭᱳ ᱠᱚ ᱧᱮᱞ ᱠᱟᱛᱮᱜ ᱟᱹᱰᱤ ᱥᱚᱡᱷᱮ ᱛᱮ ᱠᱚᱢ ᱥᱚᱢᱟᱭ ᱛᱮ ᱱᱟᱣᱟ ᱨᱮᱥᱤᱯᱤ ᱥᱮᱬᱟ ᱜᱟᱱᱚᱜ ᱟ ᱟᱨ ᱟᱹᱰᱤ ᱠᱚᱢ ᱚᱠᱛᱚ ᱦᱚᱸ ᱛᱮᱦᱚᱸ ᱱᱚᱣᱟ ᱨᱮᱥᱤᱯᱤ ᱠᱚᱢ ᱥᱮᱬᱟ ᱫᱟᱲᱮᱭᱟᱜ ᱟ ᱤᱱᱟᱹ ᱛᱮ ᱤᱧ ᱫᱚ ᱡᱟᱦᱟᱸ ᱱᱟᱣᱟ ᱨᱮᱥᱤᱯᱤ ᱡᱩᱫᱤ ᱥᱮᱬᱟ ᱥᱟᱱᱟᱹᱧ ᱠᱷᱟᱱ ᱱᱚᱣᱟ ᱭᱩᱴᱤᱭᱩᱵᱽ ᱛᱟᱞᱟ ᱨᱮᱱᱟᱜ ᱵᱤᱰᱤᱭᱳ ᱧᱮᱞ ᱛᱮ ᱠᱟᱛᱮᱜ ᱤᱧ ᱫᱚ ᱱᱟᱣᱟ ᱨᱮᱥᱤᱯᱤᱧ ᱥᱮᱬᱟᱭᱟ